ᱱᱚᱣᱟ ᱦᱚᱲᱢᱚ ᱫᱚᱦᱚᱭ ᱞᱟᱹᱜᱤᱫ ᱛᱮ ᱢᱟᱱᱮ ᱵᱷᱟᱞᱮ ᱡᱮ ᱵᱮᱭᱟᱢ ᱵᱟᱲᱟ ᱵᱟᱝ ᱠᱷᱮᱞ ᱛᱮ ᱡᱮᱢᱚᱱ ᱦᱚᱲᱢᱚ ᱵᱷᱟᱞᱮ ᱛᱟᱦᱮᱱᱟ ᱚᱱᱟᱠᱚᱜᱮ ᱦᱩᱭ ᱵᱟᱲᱟᱜᱼᱟ ᱟᱨ ᱵᱟᱢ ᱠᱷᱮᱞ ᱵᱟᱲᱟᱭ ᱨᱮᱦᱚᱸ ᱦᱚᱲᱢᱚ ᱵᱷᱟᱹᱞᱤ ᱵᱟᱝ ᱛᱟᱦᱮᱱᱟ ᱡᱩᱫᱤ ᱚᱲᱟᱜ ᱨᱮᱢ ᱫᱩᱲᱩᱵ ᱠᱚᱜᱼᱟ ᱠᱟᱹᱢᱤᱭᱟᱢ ᱡᱚᱛᱚ ᱪᱤᱠᱟᱹᱭᱟᱢ ᱟᱨ ᱡᱩᱫᱤ ᱠᱟᱹᱴᱤᱡ ᱦᱚᱸ ᱡᱚᱫᱤ ᱵᱟᱢ ᱧᱤᱨ ᱵᱟᱲᱟᱜᱼᱟ ᱥᱮ ᱚᱱᱠᱟᱜᱮ ᱛᱟᱦᱚᱞᱮ ᱦᱚᱲᱢᱚ ᱵᱷᱟᱞᱮ ᱵᱟᱝ ᱛᱟᱦᱮᱱᱟ ᱛᱚ ᱦᱚᱲᱢᱚ ᱵᱷᱟᱞᱮ ᱛᱟᱦᱮᱱ ᱞᱟᱹᱜᱤᱫ ᱛᱮ ᱱᱚᱣᱟ ᱠᱚᱫᱚ ᱠᱟᱹᱢᱤ ᱫᱚᱨᱠᱟᱨ ᱠᱟᱱ ᱜᱮᱭᱟ ᱡᱮ ᱠᱟᱹᱴᱤᱡ ᱧᱤᱨ ᱵᱟᱲᱟ ᱪᱚᱞᱟ ᱯᱷᱮᱨᱟ ᱥᱮ ᱠᱷᱮᱞ ᱵᱟᱲᱟ ᱦᱚᱸ ᱵᱚᱞ ᱡᱮᱢᱚᱱ ᱠᱚ ᱠᱷᱮᱞᱚᱜ ᱠᱟᱱᱟ ᱚᱠᱟᱨᱮ ᱠᱩᱲᱤ ᱜᱤᱫᱽᱨᱟᱹ ᱠᱚ ᱠᱚᱲᱟ ᱜᱤᱫᱽᱨᱟᱹ ᱠᱚ ᱡᱚᱛᱚ ᱠᱚᱜᱮ ᱡᱟᱦᱟᱸᱭ ᱫᱟᱲᱮᱭᱟᱱᱤᱡ ᱠᱚᱫᱚ ᱠᱷᱮᱞᱚᱜ ᱠᱟᱱ ᱜᱮᱭᱟ ᱟᱨ ᱱᱤᱝᱠᱟᱹ ᱨᱮᱦᱚᱸ ᱡᱩᱫᱤ ᱚᱲᱟᱜ ᱨᱮᱢ ᱫᱩᱲᱩᱵ ᱛᱷᱤᱨ ᱠᱚᱜᱼᱟ ᱛᱟᱦᱚᱞᱮ ᱦᱚᱲᱢᱚ ᱵᱷᱟᱞᱮ ᱵᱟᱝ ᱛᱟᱦᱮᱱᱟ ᱦᱚᱲᱢᱚ ᱵᱷᱟᱞᱮ ᱫᱚᱦᱚᱭ ᱞᱟᱹᱜᱤᱫ ᱛᱮ ᱡᱩᱫᱤ ᱟᱵᱚ ᱵᱚᱱ ᱨᱤᱠᱟᱹᱭᱟ ᱡᱮ ᱦᱮᱸ ᱚᱲᱟᱜ ᱨᱮ ᱫᱩᱲᱩᱵ ᱫᱩᱲᱩᱵ ᱛᱮ ᱛᱤᱱᱟᱹᱜ ᱮᱢ ᱛᱟᱦᱮᱱᱟ ᱠᱤᱪᱷᱩ ᱦᱚᱞᱮ ᱡᱩᱫᱤᱢ ᱛᱟᱲᱟᱢ ᱵᱟᱲᱟᱭᱟ ᱥᱮ ᱵᱟᱝ ᱪᱚᱞᱟ ᱯᱷᱮᱨᱟ ᱮᱱᱮᱡ ᱵᱟᱲᱟ ᱡᱟᱦᱟᱱᱟᱜ ᱜᱮ ᱛᱚ ᱦᱚᱲᱢᱚ ᱵᱷᱟᱞᱮ ᱛᱮᱭᱟᱨ ᱛᱟᱦᱮᱱᱟ ᱟᱨ ᱪᱮᱫ ᱪᱚᱝ ᱱᱚᱣᱟ ᱠᱚ ᱵᱟᱠᱷᱨᱟ ᱛᱮᱫᱚ ᱩᱱᱟᱹᱜ ᱫᱚᱦᱟᱜ ᱵᱟᱹᱧ ᱵᱟᱲᱟᱭᱟ ᱛᱚ ᱤᱧᱫᱚ ᱱᱤᱭᱟᱹᱜᱮᱧ ᱵᱟᱲᱟᱭᱟ ᱡᱮ ᱦᱚᱲᱢᱚ ᱟᱵᱚ ᱛᱮᱭᱟᱨ ᱫᱚᱦᱚᱭ ᱞᱟᱹᱜᱤᱫ ᱛᱮᱫᱚ ᱠᱟᱹᱴᱤᱡ ᱛᱟᱲᱟᱢ ᱵᱟᱲᱟ ᱧᱤᱨ ᱵᱟᱲᱟ ᱯᱨᱮᱠᱴᱤᱥ ᱵᱟᱲᱟ ᱡᱟᱦᱟᱱᱟᱜ ᱚᱱᱟ ᱵᱮᱭᱟᱢ ᱠᱚ ᱥᱮ ᱢᱟᱴᱷ ᱠᱚᱨᱮ ᱧᱤᱨ ᱵᱟᱲᱟᱜ ᱟᱠᱚ ᱵᱚᱞ ᱠᱚ ᱠᱷᱮᱞ ᱵᱟᱲᱟᱜᱼᱟ ᱛᱚ ᱤᱱᱟᱹ ᱠᱚᱜᱮ ᱚᱱᱟ ᱠᱚ ᱡᱩᱫᱤ ᱠᱟᱹᱢᱤ ᱞᱮᱠᱷᱟᱡ ᱫᱚ ᱵᱷᱟᱞᱮ ᱦᱚᱲᱢᱚ ᱛᱟᱦᱮᱱᱟ